ᱥᱮᱨ ᱡᱚᱦᱟᱨᱜᱮ ᱦᱮᱸ ᱟᱞᱮᱢᱟᱛᱚ ᱳᱭᱮᱥᱴ ᱵᱮᱝᱜᱚᱞ ᱠᱟᱱᱟᱞᱮ ᱯᱚᱪᱷᱤᱢ ᱵᱟᱝᱞᱟ ᱦᱮᱸ ᱱᱚᱰᱮ ᱫᱚ ᱵᱮᱥᱤᱨᱵᱷᱟᱜᱽ ᱜᱮ ᱦᱳᱲᱳ ᱠᱚ ᱩᱯᱪᱟᱣᱟ ᱦᱳᱲᱳ ᱦᱮᱸ ᱟᱨ ᱟᱞᱮᱫᱚ ᱵᱮᱥᱤᱠᱮᱞᱤ ᱵᱤᱨᱵᱷᱩᱢ ᱰᱤᱥᱴᱤᱠ ᱠᱷᱚᱡᱞᱮ ᱵᱤᱨᱵᱷᱩᱢ ᱰᱤᱥᱴᱤᱠ ᱨᱮᱞᱮ ᱛᱟᱦᱮᱱᱟ ᱵᱤᱨᱵᱷᱩᱢ ᱰᱤᱥᱴᱤᱠ ᱨᱮᱫᱚ ᱢᱟᱱᱮ ᱠᱷᱮᱛᱨᱮᱭᱟᱜ ᱮᱢᱚᱱ ᱯᱚᱡᱤᱥᱚᱱ ᱡᱮ ᱥᱚᱢᱟᱱ ᱫᱚ ᱵᱟᱹᱱᱩᱜ ᱟ ᱟᱨᱠᱤ ᱩᱪᱩᱱᱤᱪᱩᱜᱮᱭᱟ ᱛᱚ ᱥᱮᱭᱦᱤᱥᱟᱹᱵ ᱛᱮ ᱥᱩᱫᱷᱩ ᱦᱳᱲᱳᱜᱮᱞᱮ ᱪᱟᱥᱟ ᱠᱷᱩᱵ ᱟᱸᱴ ᱫᱚ ᱥᱚᱵᱡᱤ ᱠᱚᱫᱚ ᱵᱟᱞᱮ ᱪᱟᱥᱟ ᱟᱪᱷᱟ ᱦᱳᱲᱳ ᱟᱞᱮ ᱵᱟᱨᱫᱷᱟᱢᱞᱮ ᱪᱟᱥᱟ ᱢᱤᱫᱷᱟᱢ ᱠᱷᱚᱨᱟ ᱢᱤᱫᱷᱟᱢ ᱵᱚᱨᱥᱟ ᱡᱟᱦᱟᱸ ᱠᱚᱨᱮ ᱟᱨᱠᱤ ᱫᱟᱜ ᱥᱟᱵᱢᱟᱨᱥᱟᱞ ᱡᱟᱦᱟᱸᱠᱩ ᱦᱮᱱᱟᱜ ᱟᱠᱟᱫᱟ ᱚᱱᱟᱠᱚᱨᱮᱫᱚ ᱠᱷᱚᱨᱟᱨᱮᱞᱮ ᱪᱟᱥᱟ ᱟᱨ ᱡᱟᱦᱟᱸ ᱠᱚᱨᱮ ᱥᱟᱵᱢᱟᱨᱥᱟᱞ ᱵᱟᱹᱱᱩᱜ ᱟᱠᱟᱫᱟ ᱚᱱᱟᱠᱚᱨᱮᱫᱚ ᱥᱩᱫᱷᱩ ᱢᱤᱫᱷᱟᱢ ᱜᱮ ᱦᱩᱭᱩᱜ ᱟ ᱦᱳᱲᱳᱪᱟᱥ ᱵᱚᱞᱛᱮ ᱮᱠᱷᱚᱱ ᱫᱚᱛᱚ ᱫᱟᱢ ᱡᱟᱜᱮ ᱰᱷᱮᱨ ᱟᱠᱟᱱᱟ ᱵᱚᱨᱛᱚᱢᱟᱱ ᱥᱤᱪᱩᱭᱮᱥᱮᱱ ᱨᱮ ᱛᱚ ᱱᱚᱣᱟᱛᱮᱫᱚ ᱩᱱᱟᱹᱜ ᱫᱚ ᱢᱟᱱᱮ ᱯᱷᱟᱭᱫᱟ ᱫᱚ ᱵᱟᱝ ᱦᱩᱭᱩᱜ ᱠᱟᱱᱟ ᱛᱟᱦᱮᱱᱟ ᱪᱟᱥᱠᱷᱚᱡ ᱫᱚ ᱢᱟᱱᱮ ᱚᱱᱮ ᱚᱲᱟᱜ ᱪᱟᱞᱟᱜ ᱞᱮᱠᱟᱜᱮ ᱱᱮᱛᱟᱨ ᱫᱚ ᱡᱟᱜᱮ ᱦᱮᱸ ᱦᱮᱸ ᱦᱮᱸ ᱦᱮᱸ ᱦᱮᱸ ᱦᱮᱸ